ᱡᱟᱦᱟᱱ ᱠᱩᱴᱤᱨ ᱥᱤᱞᱯᱚ ᱥᱮ ᱠᱳᱞᱟ ᱠᱳᱣᱥᱚᱞᱤ ᱨᱮᱭᱟᱜ ᱥᱤᱞᱯᱚ ᱡᱟᱦᱟᱸᱭ ᱠᱚᱠᱚ ᱵᱮᱱᱟᱣᱮᱫᱟ ᱩᱱᱠᱩ ᱚᱱᱟ ᱟᱠᱚᱣᱟᱜ ᱫᱚᱠᱠᱷᱚᱛᱟ ᱨᱮᱭᱟᱜ ᱥᱟᱨᱴᱤᱯᱷᱤᱠᱮᱴ ᱥᱟᱵ ᱠᱟᱛᱮᱫ ᱥᱮ ᱦᱟᱛᱟᱣ ᱠᱟᱛᱮᱫ ᱩᱱᱠᱩ ᱞᱳᱱ ᱦᱟᱛᱟᱣ ᱠᱟᱛᱮᱫ ᱚᱱᱟ ᱟᱨ ᱠᱮᱢᱯ ᱠᱚ ᱥᱮ ᱟᱠᱚᱣᱟᱜ ᱠᱩᱴᱤᱨ ᱥᱤᱞᱯᱚ ᱠᱚ ᱠᱚᱨᱟᱣᱮᱫᱟ ᱟᱨ ᱚᱱᱟ ᱠᱩᱴᱤᱨ ᱥᱤᱞᱯᱚ ᱨᱮᱭᱟᱜ ᱡᱚᱛᱚ ᱜᱩᱞᱳ ᱥᱟᱢᱚᱜᱨᱤ ᱩᱱᱠᱩ ᱚᱱᱟ ᱠᱮᱢᱯ ᱠᱚᱨᱮ ᱠᱚ ᱥᱟᱢᱟᱝᱼᱟ ᱟᱨ ᱥᱟᱢᱟᱝ ᱠᱟᱛᱮᱫ ᱟᱠᱚᱣᱟᱜ ᱡᱤᱱᱤᱥ ᱯᱚᱛᱨᱚ ᱨᱮᱭᱟᱜ ᱡᱤᱱᱤᱥ ᱠᱚᱠᱚ ᱩᱫᱩᱜ ᱥᱚᱫᱚᱨᱟ ᱟᱨ ᱚᱱᱟ ᱧᱮᱞᱛᱮ ᱩᱱᱠᱩ ᱚᱱᱟ ᱨᱮᱭᱟᱜ ᱵᱮᱯᱟᱨ ᱦᱤᱥᱟᱹᱵ ᱛᱮᱦᱚᱸ ᱠᱚ ᱠᱚᱨᱟᱣᱮᱫᱟ ᱥᱮ ᱵᱤᱡᱽᱱᱮᱥ ᱠᱚ ᱠᱚᱨᱟᱣᱮᱫᱟ ᱟᱨ ᱚᱱᱠᱟ ᱞᱮᱠᱟᱛᱮ ᱟᱨ ᱤᱧᱦᱚᱸ ᱡᱩᱫᱤ ᱚᱱᱠᱟᱱᱟᱜ ᱠᱩᱴᱤᱨ ᱥᱤᱞᱯᱚ ᱨᱮᱭᱟᱜ ᱫᱚᱠᱠᱷᱚᱛᱟ ᱢᱮᱱᱟᱜ ᱛᱤᱧ ᱠᱷᱟᱱ ᱤᱧ ᱡᱟᱦᱟᱸᱭ ᱠᱚ ᱱᱚᱣᱟ ᱠᱚᱠᱚ ᱠᱚᱨᱟᱣ ᱥᱮ ᱠᱩᱴᱤᱨ ᱥᱤᱞᱯᱚ ᱠᱚ ᱠᱚᱨᱟᱣᱮᱫᱟ ᱩᱱᱠᱩ ᱴᱷᱮᱱ ᱠᱷᱚᱱ ᱦᱚᱸ ᱚᱱᱠᱟᱱᱟᱜ ᱡᱟᱦᱟᱱᱟᱜ ᱠᱩᱞᱤ ᱠᱩᱯᱞᱤ ᱠᱟᱛᱮᱫ ᱤᱧ ᱵᱟᱰᱟᱭ ᱫᱟᱲᱮᱭᱟᱜᱼᱟ ᱟᱨ ᱵᱟᱝᱠᱷᱟᱱ ᱦᱚᱭᱛᱳ ᱤᱧ ᱱᱚᱣᱟ ᱠᱮᱢᱯ ᱠᱚᱨᱮ ᱡᱟᱦᱟᱸᱭ ᱠᱚ ᱚᱯᱷᱤᱥᱟᱨ ᱠᱚ ᱢᱮᱱᱟᱜ ᱠᱚᱣᱟ ᱥᱮ ᱠᱩᱴᱤᱨ ᱥᱤᱞᱯᱚ ᱨᱮᱭᱟᱜ ᱡᱟᱦᱟᱸ ᱠᱚᱨᱮᱜ ᱚᱯᱷᱤᱥ ᱢᱮᱱᱟᱜᱼᱟ ᱩᱱᱠᱩ ᱴᱷᱮᱱ ᱠᱷᱚᱱ ᱱᱤᱭᱟᱹ ᱤᱧ ᱵᱟᱲᱟᱭ ᱠᱟᱛᱮᱫ ᱚᱱᱟ ᱠᱩᱴᱤᱨ ᱥᱤᱞᱯᱚ ᱵᱮᱱᱟᱣ ᱵᱟᱠᱷᱨᱟ ᱛᱮ ᱤᱧ ᱦᱚᱸ ᱠᱚᱨᱟᱣ ᱫᱟᱲᱮᱭᱟᱜᱼᱟ